ᱡᱚᱦᱟᱸᱨ ᱜᱮ ᱢᱮᱢ ᱢᱚᱸᱡᱽ ᱵᱟᱲᱟ ᱜᱮᱭᱟᱢ ᱟᱞᱮ ᱢᱟ ᱦᱮᱸ ᱟᱞᱮ ᱢᱚᱸᱡᱽ ᱵᱟᱲᱟ ᱜᱮ ᱦᱮᱱᱟᱜ ᱠᱟᱜ ᱞᱮᱭᱟ ᱤᱧ ᱦᱚᱸ ᱟᱫᱚ ᱱᱚᱜ ᱚᱸᱭ ᱟᱞᱮ ᱤᱭᱟᱹᱢᱟ ᱫᱟᱜ ᱡᱟᱹᱲᱤ ᱮᱦᱚᱵ ᱟᱠᱟᱜ ᱵᱩᱜᱤᱛᱮ ᱚᱱᱟ ᱨᱩᱣᱟᱹ ᱠᱚ ᱧᱟᱢᱮᱜ ᱠᱚᱣᱟ ᱠᱟᱸᱯᱩᱱᱤ ᱨᱩᱣᱟᱹ ᱯᱟᱛᱞᱟᱯᱟᱭᱠᱷᱟᱱᱟ ᱵᱚᱢᱤ ᱟᱨ ᱚᱲᱟᱜ ᱠᱚᱨᱮᱵᱤᱧ ᱠᱚᱠᱚ ᱵᱚᱞᱚᱣᱟᱞᱮ ᱠᱟᱱᱟ ᱟᱫᱚ ᱚᱱᱟ ᱜᱮᱛᱚᱧ ᱢᱮᱱ ᱫᱟ ᱪᱤᱠᱟ ᱠᱟᱛᱮᱜ ᱪᱤᱠᱟ ᱟᱞᱮ ᱟᱞᱮ ᱫᱚ ᱦᱮᱸ ᱦᱮᱸ ᱦᱮᱸ

ᱟᱪᱪᱷᱟ ᱦᱮᱸ

ᱦᱮᱸ ᱦᱮᱸ ᱦᱮᱸ ᱦᱮᱸ

ᱦᱮᱸ ᱦᱮᱸ

ᱦᱮᱸ ᱚᱻ ᱦᱮᱸ ᱦᱮᱸ ᱦᱮᱸ

ᱦᱮᱸ ᱦᱮᱸ ᱵᱮᱥ ᱤᱱᱟᱹᱜᱮ ᱛᱟᱦᱞᱮᱧ ᱢᱮᱱ ᱫᱟ ᱜᱟᱯᱟᱜᱮ ᱢᱟ ᱡᱷᱤ ᱦᱟᱲᱟᱢ ᱴᱟᱢᱟᱠ ᱨᱩ ᱠᱟᱛᱮᱜ ᱤᱧ ᱤᱭᱟᱹ ᱵᱟᱹᱭᱥᱟᱹᱧ ᱦᱚᱦᱚ ᱪᱚᱭ ᱭᱟ ᱟᱫᱚ ᱜᱚᱴᱟ ᱴᱚᱞᱟ ᱚᱱᱠᱟ ᱜᱟᱞᱢᱟᱨᱟᱣ ᱜᱩᱴ ᱠᱟᱛᱮᱜ ᱜᱚᱴᱟ ᱚᱱᱟ ᱵᱟᱲᱜᱮ ᱠᱚᱞᱮ ᱥᱟᱯᱟᱭᱟ ᱡᱷᱟᱹᱣᱟᱹ ᱠᱚ ᱫᱟᱜ ᱠᱚ ᱡᱟᱦᱟᱸ ᱠᱚᱨᱮ ᱚᱱᱠᱟ ᱤᱭᱟᱹ ᱛᱚᱢᱵᱟᱣᱟᱠᱟᱱᱟ ᱚᱱᱟ ᱠᱚᱞᱮ ᱜᱚᱡ ᱜᱤᱰᱤ ᱠᱟᱜ ᱟᱞᱮ ᱛᱟᱞᱦᱮ ᱦᱮᱸ ᱛᱟᱞᱦᱮ ᱟᱫᱚ ᱥᱟᱯᱟ ᱞᱮᱠᱷᱟᱡ ᱱᱚᱣᱟ ᱥᱚᱢᱚᱥᱥᱟ ᱛᱟᱞᱦᱮ ᱛᱷᱚᱲᱟ ᱜᱟᱱ ᱢᱚᱱᱮ ᱦᱚᱭ ᱨᱤᱞᱤᱯᱷ ᱞᱮ ᱧᱟᱢᱟ ᱦᱮᱸ ᱵᱮᱥ ᱢᱮᱢ ᱛᱟᱞᱦᱮ ᱛᱟᱭ ᱦᱩᱭᱱᱟ ᱦᱮᱸ ᱵᱮᱥ ᱢᱟ ᱡᱚᱦᱟᱸᱨ ᱜᱮ ᱦᱮᱸ